ᱠᱟᱬᱟ ᱦᱚᱲ ᱵᱟᱵᱚᱫ ᱤᱧᱴᱷᱮᱱ ᱱᱚᱝᱠᱟᱱ ᱚᱰᱤᱭᱳ ᱵᱚᱠᱥ ᱢᱮᱱᱟᱜᱼᱟ ᱡᱟᱦᱟᱸ ᱫᱚ ᱟᱹᱰᱤᱜᱮ ᱩᱯᱠᱟᱹᱨ ᱠᱚ ᱧᱟᱢᱟ ᱪᱮᱫᱟᱜ ᱥᱮ ᱩᱱᱠᱩ ᱛᱚ ᱢᱮᱫ ᱛᱮᱛᱚ ᱵᱟᱝᱠᱚ ᱧᱮᱞᱚᱜᱼᱟ ᱞᱩᱛᱩᱨ ᱛᱮ ᱟᱸᱡᱚᱢ ᱠᱟᱛᱮ ᱠᱚ ᱵᱩᱡᱷᱟᱹᱣᱟ ᱥᱮᱠᱚ ᱥᱮᱪᱮᱫᱚᱜᱼᱟ ᱟᱹᱰᱤᱜᱮ ᱚᱱᱟ ᱠᱷᱟᱹᱛᱤᱨ ᱛᱮᱠᱚ ᱵᱩᱡᱷᱟᱹᱣ ᱫᱟᱲᱮᱭᱟᱜᱼᱟ ᱪᱮᱫᱟᱜ ᱥᱮ ᱩᱱᱠᱩ ᱛᱚ ᱢᱮᱫ ᱛᱮᱛᱚ ᱵᱟᱠᱚ ᱧᱮᱧᱮᱞᱟ ᱞᱩᱛᱩᱨ ᱛᱮ ᱟᱸᱡᱚᱢ ᱠᱟᱛᱮ ᱜᱮ ᱩᱱᱠᱩ ᱠᱚ ᱜᱮᱭᱟᱱᱚᱜᱼᱟ ᱥᱮᱠᱚ ᱥᱤᱠᱷᱱᱟᱹᱛᱚᱜᱼᱟ ᱚᱱᱠᱟ ᱛᱮᱜᱮ ᱟᱠᱚᱣᱟᱜ ᱟᱜᱟᱢ ᱥᱮᱱᱠᱚ ᱞᱟᱦᱟᱜᱼᱟ ᱟᱨ ᱤᱧ ᱴᱷᱮᱱ ᱚᱱᱟ ᱚᱰᱤᱭᱳ ᱵᱚᱠᱥ ᱫᱟᱨᱟᱡ ᱛᱮ ᱩᱱᱠᱩ ᱠᱚ ᱥᱮᱪᱮᱫ ᱥᱮ ᱥᱤᱠᱷᱱᱟᱹᱛᱚᱜ ᱞᱟᱹᱜᱤᱫ ᱟᱹᱰᱤ ᱞᱮᱠᱟ ᱫᱟᱲᱮᱧ ᱪᱟᱞ ᱫᱟᱲᱮ ᱠᱚᱣᱟ ᱢᱮᱱᱛᱮ ᱤᱧᱤᱧ ᱟᱴᱠᱟᱨᱮᱫᱟ